ᱱᱟᱦᱟᱜ ᱯᱤᱲᱦᱤ ᱨᱮᱱ ᱡᱩᱣᱟᱹᱱ ᱠᱚᱲᱟ ᱠᱩᱲᱤ ᱜᱤᱫᱽᱨᱟᱹ ᱡᱟᱦᱟᱸᱭ ᱱᱤᱛᱚᱜ ᱠᱚ ᱥᱮᱪᱮᱫᱚᱜ ᱠᱟᱱ ᱛᱟᱵᱚᱱᱟ ᱥᱮ ᱯᱟᱲᱦᱟᱜ ᱠᱚ ᱥᱮᱬᱟᱭᱮᱫᱟ ᱯᱟᱲᱦᱟᱜ ᱧᱟᱢ ᱥᱮᱬᱟ ᱠᱟᱛᱮᱜ ᱛᱚᱠᱷᱚᱱ ᱩᱱᱠᱩᱣᱟᱜ ᱢᱚᱱᱮ ᱦᱤᱡᱩᱜ ᱠᱟᱱᱟ ᱡᱮ ᱟᱞᱮᱫᱚ ᱟᱹᱛᱩ ᱫᱤᱥᱚᱢ ᱵᱟᱹᱜᱤᱭᱟᱛᱮᱜ ᱡᱩᱫᱤ ᱥᱟᱦᱟᱨ ᱵᱟᱡᱟᱨ ᱨᱮᱞᱮ ᱛᱟᱦᱮᱸ ᱠᱚᱜᱼᱟ ᱛᱟᱦᱚᱞᱮ ᱠᱷᱟᱡ ᱫᱚ ᱡᱟᱹᱱᱤᱡ ᱟᱨᱦᱚᱸ ᱵᱷᱟᱹᱞᱤ ᱚᱠᱚᱡ ᱛᱮᱞᱮ ᱥᱮᱪᱮᱫ ᱫᱟᱲᱮ ᱠᱚᱜᱼᱟ ᱪᱮᱫᱟᱜ ᱥᱮ ᱟᱹᱛᱩ ᱚᱲᱟᱜ ᱨᱮᱫᱚ ᱚᱱᱠᱟᱱ ᱩᱱᱟᱹᱜ ᱜᱟᱱ ᱥᱩᱡᱳᱜᱽ ᱥᱩᱵᱤᱫᱷᱟ ᱵᱟᱹᱱᱩᱜᱼᱟ ᱪᱮᱫᱟᱜ ᱥᱮ ᱱᱚᱸᱰᱮ ᱫᱚ ᱵᱤᱫᱽᱫᱟᱹᱜᱟᱲ ᱠᱚᱦᱚᱸ ᱟᱹᱰᱤ ᱡᱷᱟᱹᱞᱨᱮ ᱢᱮᱱᱟᱜᱼᱟ ᱟᱨ ᱟᱹᱛᱩ ᱚᱲᱟᱜ ᱨᱮᱱ ᱵᱮᱥᱤᱨ ᱵᱷᱟᱜᱽ ᱦᱚᱲ ᱜᱮ ᱨᱮᱸᱜᱮᱡ ᱚᱨᱮᱡ ᱦᱚᱲ ᱯᱟᱲᱦᱟᱜ ᱞᱮᱠᱟᱱᱟᱜ ᱚᱱᱮᱠ ᱦᱚᱲᱟᱜ ᱟᱵᱚᱣᱟᱜ ᱥᱟᱢᱚᱨᱛᱷᱚ ᱦᱚᱸ ᱵᱟᱹᱱᱩᱜᱼᱟ ᱡᱟᱦᱟᱸᱭᱟᱜ ᱥᱟᱢᱚᱨᱛᱷᱚ ᱢᱮᱱᱟᱜ ᱠᱷᱟᱱ ᱫᱚ ᱮᱴᱟᱠ ᱨᱮᱠᱚ ᱯᱟᱲᱦᱟᱜ ᱠᱟᱱᱟ ᱠᱮᱣᱳ ᱫᱚ ᱦᱟᱺᱰᱤ ᱯᱟᱹᱣᱨᱟᱹ ᱥᱮ ᱱᱮᱛᱟᱨ ᱫᱚ ᱰᱤᱡᱮ ᱢᱤᱡᱮ ᱚᱱᱟ ᱮᱱᱮᱡ ᱠᱚᱨᱮ ᱠᱚ ᱤᱭᱟᱹ ᱠᱟᱛᱮᱜ ᱦᱚᱸ ᱟᱠᱚᱣᱟᱜ ᱡᱤᱭᱚᱱ ᱰᱟᱦᱟᱨ ᱠᱷᱚᱡ ᱠᱚ ᱛᱟᱹᱠᱤᱡ ᱩᱰᱩᱠᱚᱜ ᱠᱟᱱᱟ ᱛᱳ ᱚᱱᱟ ᱠᱷᱟᱹᱛᱤᱨ ᱛᱮ ᱚᱱᱮᱡᱮ ᱡᱟᱦᱟᱸᱭ ᱪᱟᱹᱠᱨᱤ ᱵᱟᱹᱠᱨᱤ ᱠᱚᱠᱚ ᱧᱟᱢᱮᱫᱟ ᱱᱟᱦᱟᱜ ᱡᱩᱣᱟᱹᱱ ᱨᱮᱱ ᱠᱚᱲᱟ ᱠᱩᱲᱤ ᱜᱤᱫᱽᱨᱟᱹ ᱩᱱᱠᱩ ᱫᱚ ᱟᱠᱚᱨᱮᱱ ᱚᱝᱲᱟ ᱯᱚᱝᱲᱟ ᱡᱟᱛᱮ ᱵᱷᱟᱹᱜᱤ ᱵᱷᱟᱵᱽ ᱛᱮᱠᱚ ᱥᱤᱠᱷᱱᱟᱹᱛᱚᱜ ᱢᱟ ᱚᱱᱟ ᱦᱚᱛᱮᱡᱛᱮ ᱥᱚᱦᱚᱨ ᱵᱟᱡᱟᱨ ᱨᱮ ᱛᱟᱦᱮᱸ ᱠᱚ ᱧᱮᱞᱚᱜ ᱠᱟᱱᱟ ᱵᱮᱥᱤᱨ ᱵᱷᱟᱜᱽ ᱠᱚ ᱪᱟᱞᱟᱜ ᱠᱟᱱᱟ ᱪᱮᱫᱟᱜ ᱥᱮ ᱥᱚᱦᱚᱨ ᱵᱟᱡᱟᱨ ᱨᱮᱫᱚ ᱟᱹᱰᱤ ᱥᱩᱨ ᱥᱩᱯᱩᱨ ᱛᱮᱜᱮ ᱱᱟᱣᱟ ᱱᱟᱱᱟ ᱦᱩᱱᱟᱹᱨ ᱵᱤᱫᱽᱫᱟᱹᱜᱟᱲ ᱧᱟᱢᱚᱜ ᱠᱟᱱᱟ ᱥᱮ ᱦᱮᱱᱟᱜᱼᱟ ᱟᱨ ᱱᱮᱛᱟᱨ ᱫᱚ ᱴᱤᱭᱩᱥᱚᱱᱤ ᱱᱤᱨᱵᱷᱚᱨ ᱪᱟᱹᱞᱩᱜ ᱠᱟᱱᱟ ᱡᱚᱛᱚ ᱤᱥᱠᱩᱞ ᱜᱮ ᱪᱮᱫᱟᱜ ᱤᱥᱠᱩᱞ ᱨᱮᱫᱚ ᱚᱱᱠᱟ ᱯᱚᱲᱟᱥᱳᱱᱟ ᱫᱚ ᱱᱟᱝ ᱦᱩᱭᱩᱜ ᱠᱟᱱᱟ ᱴᱤᱭᱩᱥᱚᱱᱤ ᱵᱷᱚᱨᱥᱟᱜᱮ ᱟᱹᱛᱩ ᱚᱲᱟᱜ ᱨᱮ ᱡᱟᱦᱟᱸᱭ ᱫᱚ ᱴᱤᱭᱩᱥᱚᱱᱤ ᱢᱟᱥᱴᱟᱨ ᱦᱚᱸ ᱵᱟᱠᱚ ᱧᱟᱢᱚᱜ ᱠᱟᱱᱟ ᱚᱱᱟ ᱠᱷᱟᱹᱛᱤᱨ ᱛᱮᱜᱮ ᱡᱩᱣᱟᱹᱱ ᱯᱚᱝᱲᱟ ᱠᱚ ᱵᱮᱥᱤᱨ ᱜᱮᱠᱚ ᱟᱹᱛᱩ ᱫᱤᱥᱚᱢ ᱵᱟᱹᱜᱤᱭᱟᱛᱮᱜ ᱥᱟᱦᱟᱨ ᱱᱟᱜᱟᱨ ᱨᱮᱠᱚ ᱪᱟᱞᱟᱜ ᱠᱟᱱᱟ ᱟᱨ ᱚᱸᱰᱮ ᱥᱮᱱ ᱥᱮᱱᱛᱮ ᱱᱚᱝᱠᱟ ᱢᱤᱫᱴᱟᱱ ᱤᱭᱟᱹ ᱦᱩᱭᱩᱜ ᱠᱟᱱᱟ ᱡᱮ ᱟᱹᱛᱩ ᱫᱤᱥᱚᱢ ᱥᱮᱜ ᱫᱚ ᱩᱱᱠᱩ ᱫᱚ ᱟᱫᱚ ᱵᱟᱠᱚ ᱨᱩᱣᱟᱹᱲ ᱦᱮᱡ ᱫᱟᱲᱮᱭᱟᱜ ᱠᱟᱱᱟ ᱮᱢᱱᱚᱠᱤ ᱚᱱᱮᱠ ᱦᱚᱲ ᱢᱮᱱᱟᱜ ᱠᱚᱣᱟ ᱡᱟᱦᱟᱸᱭ ᱫᱚ ᱟᱠᱚᱫᱚ ᱡᱟᱹᱛᱤ ᱫᱷᱚᱨᱚᱢ ᱦᱚᱸᱠᱚ ᱫᱮᱭᱟᱭᱮᱫᱟ ᱛᱚ ᱤᱧᱤᱧ ᱢᱚᱱᱮᱭᱟ ᱴᱷᱤᱠᱟᱹᱱ ᱜᱮᱭᱟ ᱥᱟᱦᱟᱨ ᱵᱟᱡᱟᱨ ᱨᱮ ᱯᱳᱲᱟᱥᱳᱱᱟ ᱨᱮᱭᱟᱜ ᱟᱭᱢᱟ ᱨᱚᱠᱚᱢ ᱥᱩᱡᱚᱜᱽ ᱥᱩᱵᱤᱫᱷᱟ ᱢᱮᱱᱟᱜᱼᱟ ᱮᱱᱛᱮ ᱨᱮᱦᱚᱸ ᱡᱟᱦᱟᱸ ᱟᱢᱟᱜ ᱡᱟᱱᱟᱢ ᱵᱷᱤᱴᱟᱹ ᱥᱮ ᱡᱟᱱᱟᱢ ᱟᱹᱛᱩ ᱚᱱᱟᱫᱚ ᱥᱚᱨᱚᱠ ᱠᱷᱚᱡ ᱦᱚᱸ ᱢᱟᱨᱟᱝ ᱜᱮᱭᱟ ᱟᱢ ᱡᱟᱦᱟᱸ ᱞᱮᱠᱟᱢ ᱥᱤᱠᱷᱱᱟᱹᱛ ᱠᱟᱱᱟ ᱟᱢᱟᱜ ᱦᱟᱹᱴᱤᱧ ᱦᱚᱸ ᱛᱷᱚᱲᱟ ᱟᱢᱟᱜ ᱱᱚᱣᱟ ᱟᱹᱛᱩ ᱫᱤᱥᱚᱢ ᱨᱮ ᱵᱟᱭ ᱫᱚᱦᱚ ᱦᱚᱴᱚ ᱠᱟᱜ ᱢᱮ ᱱᱚᱣᱟᱜᱮ ᱤᱧᱫᱩᱧ ᱢᱚᱱᱮᱭᱟ